ᱨᱮᱭᱟᱲ ᱫᱤᱱ ᱟᱵᱚ ᱚᱲᱟᱜ ᱨᱮ ᱡᱚᱫᱤ ᱥᱟᱱᱟᱢ ᱦᱚᱲᱟᱜ ᱠᱚᱢᱵᱚᱞ ᱛᱟᱦᱮᱱᱟ ᱮᱱᱠᱷᱟᱱ ᱫᱚ ᱟᱹᱰᱤᱜᱮ ᱱᱟᱯᱟᱭᱚᱜᱼᱟ ᱪᱮᱫᱟᱜ ᱵᱟᱝ ᱥᱮ ᱡᱟᱥᱛᱤ ᱨᱟᱵᱟᱝ ᱞᱮᱠᱷᱟᱱ ᱟᱵᱚ ᱠᱚᱢᱵᱚᱞ ᱛᱮᱵᱚᱱ ᱚᱭᱩ ᱫᱟᱲᱮᱭᱟᱜᱼᱟ ᱟᱨ ᱜᱤᱛᱤᱡ ᱚᱠᱛᱚ ᱨᱮ ᱟᱵᱚ ᱡᱚᱫᱤ ᱠᱚᱢᱵᱚᱞ ᱛᱮᱵᱚᱱ ᱚᱭᱩᱱᱟ ᱛᱟᱦᱚᱞᱮ ᱠᱤᱪᱷᱩᱴᱟ ᱦᱚᱞᱮᱣ ᱟᱵᱚ ᱨᱮᱭᱟᱲ ᱠᱚᱢ ᱵᱚᱱ ᱵᱩᱡᱷᱟᱹᱣᱟ